ᱟᱞᱮ ᱴᱚᱴᱷᱟᱨᱮ ᱡᱮ ᱯᱩᱛᱷᱤ ᱢᱮᱞᱟ ᱦᱩᱭᱩᱜᱼᱟ ᱩᱱ ᱨᱮᱫᱚ ᱡᱮ ᱢᱟᱱᱮ ᱢᱟᱱᱮ ᱦᱚᱲ ᱥᱟᱶᱛᱟ ᱨᱮᱭᱟᱜ ᱡᱮ ᱮᱱᱮᱡᱼᱥᱮᱨᱮᱧ ᱵᱟᱸᱫᱮᱱᱟᱜ ᱠᱚ ᱩᱱᱠᱩᱣᱟᱜ ᱥᱟᱡᱽ ᱥᱟᱯᱲᱟᱣ ᱪᱮᱫ ᱞᱮᱠᱟ ᱚᱱᱟᱛᱮ ᱛᱷᱚᱲᱟᱜᱟᱱ ᱵᱚᱨᱱᱚᱱᱟ ᱵᱚᱱ ᱮᱢᱫᱟ ᱡᱮ ᱚᱱᱟ ᱥᱟᱶᱛᱮ ᱡᱮ ᱦᱚᱲ ᱨᱮᱭᱟᱜ ᱵᱟᱸᱫᱮ ᱰᱚᱵᱚᱜ ᱡᱚᱦᱟᱨ ᱟᱹᱨᱤᱪᱟᱹᱞᱤ ᱮᱱᱮᱡ ᱠᱚ ᱥᱮᱨᱮᱧ ᱠᱚ ᱡᱮ ᱱᱟᱱᱟ ᱫᱷᱚᱨᱚᱱ ᱨᱮ ᱟᱨᱦᱚᱸ ᱮᱴᱟᱜ ᱮᱴᱟᱜ ᱡᱤᱱᱤᱥ ᱢᱮᱱᱟᱜᱼᱟ ᱚᱱᱟ ᱥᱟᱶ ᱛᱮᱵᱚᱱ ᱜᱟᱞᱢᱟᱨᱟᱣᱫᱟ ᱟᱨ ᱚᱱᱟ ᱯᱩᱛᱷᱤ ᱢᱮᱞᱟ ᱨᱮᱫᱚ ᱟᱨᱦᱚᱸ ᱢᱟᱱᱮ ᱯᱟᱹᱧᱪᱤ ᱥᱟᱹᱲᱤ ᱠᱚᱠᱚ ᱟᱹᱠᱷᱨᱤᱧᱟ ᱛᱟᱨᱯᱚᱨᱮ ᱰᱮᱝᱜᱟᱱᱟᱜ ᱠᱚ ᱟᱹᱠᱷᱨᱤᱧᱟ ᱟᱨᱦᱚᱸ ᱱᱟᱱᱟ ᱨᱚᱠᱚᱢ ᱚᱞᱪᱤᱠᱤ ᱵᱳᱭ ᱚᱱᱟ ᱠᱚᱠᱚ ᱟᱹᱠᱷᱨᱤᱧ ᱵᱟᱲᱟᱭᱟ ᱚᱱᱟᱨᱮ ᱥᱮᱨᱮᱧ ᱨᱮᱭᱟᱜ ᱵᱳᱭ ᱦᱚᱸ ᱛᱟᱦᱮᱱᱟ ᱟᱨᱦᱚᱸ ᱚᱞᱪᱤᱠᱤ ᱵᱳᱭ ᱦᱚᱸ ᱛᱟᱦᱮᱱᱟ ᱟᱫᱚ ᱱᱤᱭᱟᱹ ᱚᱱᱟ ᱯᱩᱛᱷᱤ ᱢᱮᱞᱟᱨᱮ ᱟᱨᱦᱚᱸ ᱢᱟᱱᱮ ᱡᱟᱦᱟᱸᱭ ᱟᱵᱚ ᱠᱷᱚᱱᱟᱜ ᱟᱨᱦᱚᱸ ᱞᱟᱹᱴᱩ ᱜᱮᱭᱟ ᱠᱚ ᱢᱟᱱᱮ ᱟᱵᱚ ᱠᱚ ᱥᱟᱨᱦᱟᱣ ᱵᱳᱱᱟ ᱟᱨᱦᱚᱸ ᱩᱱᱠᱩ ᱠᱚ ᱞᱟᱹᱭ ᱫᱟᱲᱮᱭᱟᱜᱼᱟ ᱡᱮ ᱱᱤᱭᱟᱹ ᱟᱨᱦᱚᱸ ᱪᱮᱫ ᱞᱮᱠᱟᱛᱮ ᱞᱟᱹᱭ ᱞᱮᱠᱷᱟᱡ ᱢᱟᱱᱮ ᱪᱮᱫ ᱞᱮᱠᱟᱛᱮ ᱟᱨᱦᱚᱸ ᱞᱟᱦᱟ ᱞᱮᱠᱷᱟᱡ ᱟᱹᱰᱤ ᱢᱚᱡᱽ ᱦᱩᱭᱩᱜᱼᱟ ᱪᱤᱠᱟᱛᱮ ᱟᱨᱚ ᱵᱷᱟᱹᱜᱤ ᱦᱩᱭᱩᱜᱼᱟ